ᱦᱮᱞᱳ ᱚᱠᱚᱭ ᱢᱮᱱᱮᱡᱟᱨ ᱵᱟᱹᱵᱩ ᱤᱧ ᱱᱤᱭᱟᱹ ᱨᱮᱥᱴᱩᱨᱮᱴ ᱨᱮ ᱡᱚᱢᱟᱜ ᱤᱧ ᱚᱰᱟᱨ ᱞᱮᱫᱟ ᱟᱢ ᱫᱚ ᱟᱯᱮ ᱫᱚ ᱧᱮᱞ ᱠᱟᱛᱮᱫ ᱡᱚᱢᱟᱜ ᱯᱮ ᱠᱩᱞᱫᱟ ᱥᱮ ᱵᱮᱜᱚᱨ ᱧᱮᱞ ᱠᱟᱛᱮ ᱪᱮᱫᱟᱜ ᱡᱮ ᱤᱧ ᱫᱚ ᱮᱴᱟᱜ ᱡᱤᱱᱤᱥᱤᱧ ᱚᱰᱟᱨ ᱞᱮᱫᱟ ᱟᱨ ᱮᱴᱟᱜ ᱡᱤᱱᱤᱥ ᱰᱮᱞᱤᱵᱷᱟᱨᱤ ᱵᱚᱭ ᱯᱮ ᱠᱩᱞ ᱠᱟᱫᱮᱭᱟ ᱱᱤᱝᱠᱟᱹ ᱡᱩᱫᱤ ᱟᱯᱮ ᱠᱟᱥᱴᱚᱢᱟᱨ ᱥᱚᱸᱜᱮ ᱯᱮ ᱵᱮᱵᱚᱦᱟᱨᱟ ᱛᱟᱦᱚᱞᱮ ᱪᱮᱠᱟᱛᱮ ᱟᱯᱮᱭᱟᱜ ᱵᱮᱵᱥᱟ ᱫᱚ ᱪᱟᱞᱟᱜᱼᱟ ᱟᱯᱮᱭᱟᱜ ᱫᱚᱠᱟᱱ ᱫᱚ ᱪᱮᱠᱟᱛᱮ ᱪᱟᱞᱟᱜ ᱛᱟᱯᱮᱭᱟ ᱟᱨ ᱛᱷᱚᱲᱟ ᱫᱚ ᱧᱮᱞ ᱴᱷᱤᱠ ᱠᱟᱛᱮ ᱠᱟᱹᱢᱤᱭ ᱯᱮ ᱤᱧ ᱮᱴᱟᱜ ᱟᱜ ᱚᱰᱟᱨᱤᱧ ᱮᱢ ᱞᱮᱫᱟ ᱟᱨ ᱮᱴᱟᱜ ᱟᱜ ᱡᱚᱢᱟᱜ ᱯᱮ ᱠᱩᱞ ᱠᱟᱣᱫᱮᱭᱟ ᱱᱤᱭᱟᱹ ᱫᱚ ᱧᱮᱞ ᱧᱚᱜ ᱠᱟᱛᱮ ᱠᱟᱹᱢᱤ ᱨᱮᱭᱟᱜ ᱫᱚᱨᱠᱟᱨ ᱟᱢ ᱫᱚᱢ ᱢᱮᱱᱮᱡᱟᱨ ᱠᱟᱱᱟ ᱟᱨ ᱟᱢ ᱫᱚ ᱱᱤᱭᱟᱹ ᱨᱮᱭᱟᱜ ᱫᱷᱮᱭᱟᱱ ᱫᱚᱦᱚ ᱫᱚᱨᱠᱟᱨ ᱛᱟᱢ ᱟᱨ ᱪᱮᱫᱞᱮᱠᱟᱛᱮ ᱟᱯᱮ ᱫᱚ ᱱᱚᱝᱠᱟ ᱫᱚ ᱵᱷᱩᱞ ᱫᱚᱯᱮ ᱠᱚᱨᱟᱣ ᱫᱟ ᱤᱧ ᱫᱚ ᱮᱴᱟᱜ ᱡᱚᱢᱟᱜ ᱤᱧ ᱚᱰᱟᱨ ᱞᱮᱫᱟ ᱟᱨ ᱮᱴᱟᱜ ᱡᱚᱢᱟᱜ ᱦᱮᱡ ᱠᱟᱱᱟ ᱟᱢ ᱪᱮᱫᱟᱜ ᱱᱚᱝᱠᱟ ᱫᱚ ᱤᱧ ᱫᱚ ᱵᱟᱹᱧ ᱦᱟᱛᱟᱣᱟ ᱱᱤᱭᱟᱹ ᱮᱴᱟᱜ ᱡᱚᱢᱟᱜ ᱫᱚ ᱤᱧᱟᱹᱜ ᱫᱚ ᱯᱟᱭᱥᱟ ᱜᱮ ᱨᱤᱴᱟᱱ ᱠᱟᱛᱤᱧ ᱯᱮ ᱟᱨ ᱡᱮᱦᱮᱛᱩ ᱫᱚᱠᱟᱱ ᱯᱮ ᱪᱟᱞᱟᱣᱮᱫᱟ ᱢᱚᱡᱽ ᱛᱮ ᱫᱚᱠᱟᱱ ᱪᱟᱞᱟᱣ ᱯᱮ ᱟᱨ ᱵᱟᱝᱠᱷᱟᱱ ᱫᱚ ᱱᱚᱝᱠᱟ ᱯᱮ ᱠᱟᱹᱢᱤ ᱤᱫᱤ ᱞᱮᱠᱷᱟᱡ ᱵᱷᱩᱞᱼᱵᱷᱟᱞ ᱛᱚ ᱫᱚᱠᱟᱱ ᱵᱚᱱᱫᱚᱜ ᱛᱟᱯᱮᱭᱟ ᱢᱚᱡᱽ ᱢᱚᱡᱽ ᱛᱮ ᱫᱚᱠᱟᱱ ᱢᱟᱱᱮ ᱚᱠᱚᱭ ᱠᱩ ᱟᱯᱮ ᱴᱷᱮᱡ ᱠᱩ ᱯᱷᱳᱱ ᱮᱫᱟ ᱪᱮᱫ ᱠᱚ ᱚᱰᱟᱨ ᱮᱫᱟ ᱚᱱᱟ ᱢᱚᱡᱽ ᱛᱮ ᱵᱩᱡᱷᱟᱹᱣ ᱯᱮ ᱟᱨ ᱵᱩᱡᱷᱟᱹ ᱠᱟᱛᱮ ᱠᱩᱞᱟᱠᱚ ᱯᱮ ᱟᱹᱣᱲᱤ ᱜᱮ ᱡᱟᱦᱟᱸᱞᱮᱠᱟ ᱯᱮ ᱠᱩᱞᱟᱠᱚ ᱠᱷᱟᱡ ᱱᱚᱝᱠᱟ ᱛᱮᱫᱚ ᱫᱚᱠᱟᱱ ᱫᱚ ᱵᱟᱝ ᱪᱟᱞᱟᱜ ᱛᱟᱯᱮᱭᱟ ᱵᱚᱱᱫᱚᱜ ᱛᱟᱯᱮᱭᱟ